ᱢᱚᱬᱮ ᱥᱟᱭ ᱢᱤᱫ ᱛᱩᱨᱩᱭ ᱥᱟᱭ ᱜᱮᱞ ᱤᱨᱟᱹᱞ ᱥᱟᱭ ᱵᱟᱨᱜᱮᱞ ᱟᱨᱮ ᱥᱟᱭ ᱢᱤᱫ ᱥᱟᱭ ᱵᱟᱨ ᱥᱟᱭ ᱜᱮᱞ ᱵᱟᱨ ᱥᱟᱭ ᱯᱮ ᱜᱮᱞ ᱛᱩᱨᱩᱭ ᱥᱟᱭ ᱮᱭᱟᱭ ᱜᱮᱞ ᱢᱚᱬᱮ ᱤᱨᱟᱹᱞ ᱥᱟᱭ ᱤᱨᱟᱹᱞ ᱜᱮᱞ ᱟᱨᱮ ᱥᱟᱭ ᱯᱩᱱ ᱜᱮᱞ ᱢᱚᱬᱮ ᱛᱩᱨᱩᱭ ᱥᱟᱭ ᱛᱩᱨᱩᱭ ᱜᱮᱞ ᱵᱟᱨ